ᱛᱮᱦᱤᱧ ᱡᱮᱸᱜᱮᱛ ᱡᱟᱠᱟᱛ ᱨᱮ ᱥᱟᱱᱛᱟᱞᱤ ᱯᱟᱹᱨᱥᱤ ᱛᱮ ᱨᱚᱲ ᱱᱚᱝᱠᱟᱱᱟᱜ ᱠᱤᱪᱷᱩ ᱠᱤᱪᱷᱩ ᱪᱮᱞᱮᱧᱡᱽ ᱨᱮ ᱥᱮᱴᱮᱨᱚᱜ ᱯᱟᱲᱟᱣ ᱠᱟᱱᱟ ᱡᱟᱦᱟᱸ ᱠᱚᱫᱚ ᱟᱹᱰᱤ ᱦᱟᱦᱟᱲᱟᱜ ᱜᱮ ᱢᱟᱱᱮ ᱢᱮᱱᱛᱮ ᱢᱚᱱᱮᱜ ᱛᱟᱦᱮᱸᱫ ᱟᱨᱠᱤ ᱡᱮᱢᱚᱱ ᱚᱱᱟᱠᱚ ᱢᱩᱫᱽ ᱨᱮᱫᱚ ᱡᱮᱢᱚᱱ ᱨᱚᱲ ᱨᱚᱲ ᱨᱮᱱᱟᱜ ᱡᱟᱦᱟᱸ ᱪᱮᱞᱮᱧ ᱨᱚᱲ ᱡᱟᱦᱟᱸ ᱪᱮᱞᱮᱧᱡᱽ ᱨᱮ ᱯᱟᱲᱟᱣ ᱠᱟᱱᱟ ᱥᱮ ᱡᱟᱦᱟᱸ ᱴᱷᱟᱶ ᱨᱮ ᱥᱮᱴᱮᱨ ᱠᱟᱱᱟ ᱚᱱᱟᱫᱚ ᱦᱩᱭᱩᱜ ᱠᱟᱱᱟ ᱡᱮᱢᱚᱱ ᱯᱚᱥᱪᱤᱢ ᱵᱟᱝᱞᱟ ᱨᱮᱱ ᱯᱚᱥᱪᱤᱢ ᱵᱟᱝᱞᱟ ᱨᱮᱱ ᱥᱟᱱᱛᱟᱲ ᱠᱚᱫᱚ ᱟᱹᱰᱤᱜᱟᱱ ᱜᱮ ᱡᱚᱛᱚ ᱠᱚᱜᱮ ᱯᱨᱟᱭ ᱡᱚᱛᱚ ᱞᱮᱠᱟᱜᱮ ᱤᱭᱟᱹ ᱵᱟᱝᱜᱟᱞ ᱵᱟᱝᱞᱟ ᱤᱭᱟᱹ ᱵᱟᱝᱜᱟᱞ ᱵᱟᱝᱞᱟ ᱛᱮᱠᱚ ᱨᱚᱲ ᱛᱟᱦᱮᱸᱫ ᱟᱫᱚ ᱛᱟᱦᱚᱞᱮ ᱥᱟᱱᱛᱟᱲ ᱛᱮ ᱡᱚᱠᱷᱚᱱ ᱠᱚ ᱨᱚᱲ ᱛᱟᱦᱮᱸᱫ ᱮᱸᱰᱮᱠᱷᱟᱱ ᱚᱱᱟᱠᱚ ᱨᱚᱲ ᱠᱚ ᱢᱩᱫᱽ ᱨᱮᱦᱚᱸ ᱵᱟᱝᱞᱟ ᱨᱮᱱᱟᱜ ᱴᱟᱱ ᱫᱚ ᱛᱟᱦᱮᱱ ᱜᱮᱭᱟ ᱵᱟᱝᱞᱟ ᱨᱮᱱᱟᱜ ᱴᱟᱱ ᱛᱟᱦᱮᱱ ᱛᱮ ᱟᱫᱚ ᱡᱚᱠᱷᱚᱱ ᱛᱟᱦᱚᱞᱮ ᱡᱷᱟᱲᱠᱷᱚᱱᱰ ᱨᱮᱱ ᱥᱟᱱᱛᱟᱲ ᱠᱚ ᱥᱟᱶᱛᱮ ᱡᱚᱠᱷᱚᱱ ᱥᱟᱱᱛᱟᱲ ᱛᱮ ᱨᱚᱲ ᱦᱩᱭᱩᱜᱼᱟ ᱛᱟᱦᱚᱞᱮ ᱡᱷᱟᱲᱠᱷᱚᱱᱰ ᱨᱮᱱ ᱥᱟᱱᱛᱟᱲ ᱠᱚᱣᱟᱜ ᱢᱟ ᱦᱤᱱᱫᱤ ᱛᱮ ᱵᱟᱹᱲᱛᱤ ᱠᱚ ᱨᱚᱲ ᱛᱟᱦᱮᱸᱫ ᱡᱷᱟᱲᱠᱷᱚᱱᱰ ᱨᱮᱱᱟᱜ ᱤᱭᱟᱹ ᱨᱚᱲᱢᱟ ᱟᱫᱚ ᱛᱟᱦᱚᱞᱮ ᱡᱷᱟᱲᱠᱷᱚᱱᱰ ᱥᱴᱮᱴ ᱨᱮ ᱛᱟᱦᱚᱞᱮ ᱚᱱᱟ ᱨᱮᱭᱟᱜ ᱥᱟᱱᱛᱟᱲ ᱨᱚᱲ ᱨᱮᱦᱚᱸ ᱟᱹᱰᱤᱜᱟᱱ ᱨᱚᱲ ᱠᱚ ᱛᱟᱞᱟᱨᱮ ᱟᱨᱠᱤ ᱚᱱᱟ ᱦᱤᱱᱫᱤ ᱨᱮᱱᱟᱜ ᱴᱟᱱ ᱛᱟᱦᱮᱱ ᱛᱟᱦᱮᱸᱫ ᱦᱤᱱᱫᱤ ᱨᱚᱲ ᱨᱮᱱᱟᱜ ᱴᱟᱱ ᱛᱟᱦᱮᱱ ᱛᱟᱦᱮᱸᱫ ᱚᱱᱠᱟᱜᱮ ᱡᱮᱢᱚᱱ ᱩᱲᱤᱥᱥᱟ ᱨᱮᱱ ᱡᱟᱦᱟᱸᱭ ᱩᱲᱤᱥᱟ ᱯᱚᱱᱚᱛ ᱨᱮᱱ ᱡᱟᱦᱟᱸᱭ ᱥᱟᱱᱛᱟᱲ ᱠᱚ ᱢᱮᱱᱟᱜ ᱠᱚ ᱩᱱᱠᱩ ᱠᱚᱦᱚᱸ ᱡᱮᱢᱚᱱ ᱡᱮᱦᱮᱛᱩ ᱩᱲᱤᱥᱥᱟ ᱥᱴᱮᱴ ᱨᱮᱱᱟᱜ ᱵᱷᱟᱥᱟ ᱫᱚ ᱩᱲᱤᱭᱟ ᱵᱷᱟᱥᱟ ᱠᱟᱱᱟ ᱮᱸᱰᱮᱠᱷᱟᱱ ᱥᱟᱱᱛᱟᱲ ᱛᱮ ᱡᱚᱠᱷᱚᱱ ᱵᱚᱱ ᱨᱚᱲ ᱛᱟᱦᱮᱸᱫ ᱟᱞᱮ ᱩᱲᱤᱥᱥᱟ ᱵᱮᱝᱜᱚᱞ ᱨᱮᱱ ᱦᱚᱲ ᱩᱲᱤᱥᱥᱟ ᱥᱟᱶ ᱠᱚᱨᱮᱱ ᱥᱟᱱᱛᱟᱲ ᱠᱚ ᱰᱤᱥᱴᱮᱴ ᱨᱮ ᱥᱟᱱᱛᱟᱲ ᱠᱚ ᱥᱟᱶᱛᱮ ᱡᱚᱠᱷᱚᱱ ᱞᱮ ᱨᱚᱲ ᱛᱟᱦᱮᱸᱫ ᱛᱟᱦᱚᱞᱮ ᱠᱷᱟᱱ ᱟᱞᱮᱭᱟᱜ ᱡᱮᱢᱚᱱ ᱵᱟᱝᱞᱟ ᱨᱚᱲ ᱨᱮᱭᱟᱜ ᱢᱤᱫᱴᱮᱱ ᱴᱟᱱ ᱛᱟᱦᱮᱱᱟ ᱛᱮᱢᱱᱤ ᱩᱱᱠᱩ ᱦᱚᱸ ᱥᱟᱱᱛᱟᱲ ᱨᱚᱲ ᱢᱩᱫᱽ ᱨᱮᱜᱮ ᱩᱱᱠᱩᱣᱟᱜ ᱦᱚᱸ ᱚᱱᱠᱟ ᱩᱲᱤᱥᱥᱟ ᱨᱮᱱᱟᱜ ᱩᱲᱤᱭᱟᱹ ᱨᱚᱲ ᱨᱮᱱᱟᱜ ᱢᱤᱫ ᱴᱟᱱ ᱛᱟᱦᱮᱱ ᱛᱟᱦᱮᱸᱫ ᱛᱚᱠᱷᱚᱱ ᱢᱮᱥᱟ ᱛᱟᱦᱮᱱ ᱛᱟᱦᱮᱸᱫ ᱴᱟᱱ ᱛᱟᱦᱮᱱ ᱛᱟᱦᱮᱸᱫ ᱟᱫᱚ ᱛᱮᱦᱤᱧ ᱜᱟᱯᱟ ᱱᱚᱜᱼᱚ ᱱᱚᱝᱠᱟᱜᱮ ᱥᱟᱱᱛᱟᱲᱤ ᱯᱟᱹᱨᱥᱤ ᱛᱮᱦᱤᱧ ᱜᱟᱯᱟ ᱥᱟᱱᱛᱟᱲᱤ ᱯᱟᱹᱨᱥᱤ ᱦᱚᱸᱜᱼᱚ ᱱᱚᱣᱟᱠᱚ ᱪᱮᱞᱮᱧᱡᱽ ᱨᱮᱜᱮ ᱢᱟᱱᱮ ᱛᱮᱦᱤᱧᱮ ᱛᱤᱸᱩ ᱟᱠᱟᱱᱟ ᱟᱨᱠᱤ ᱢᱮᱱᱛᱮ ᱟᱹᱞᱤᱧ ᱞᱤᱧ ᱢᱚᱱᱮᱭᱟ ᱟᱨ ᱱᱚᱜᱼᱚ ᱱᱚᱣᱟ ᱪᱮᱞᱮᱧᱡᱽ ᱠᱚ ᱠᱷᱚᱱ ᱥᱟᱞᱮ ᱮᱱᱟᱜ ᱡᱟᱦᱟᱸ ᱢᱤᱫᱴᱮᱱ ᱤᱭᱟᱹ ᱥᱟᱱᱟᱢ ᱠᱚ ᱢᱤᱫ ᱛᱮ ᱡᱩᱫᱤ ᱱᱚᱣᱟ ᱠᱚᱵᱚᱱ ᱢᱤᱫ ᱨᱚᱲᱛᱮ ᱡᱩᱫᱤ ᱵᱚᱱ ᱨᱚᱲᱟ ᱥᱟᱱᱛᱟᱲᱤ ᱯᱟᱹᱨᱥᱤ ᱛᱮ ᱡᱩᱫᱤ ᱵᱚᱱ ᱨᱚᱲᱟ ᱥᱟᱱᱛᱟᱲᱤ ᱟᱲᱟᱝᱛᱮ ᱡᱩᱫᱤ ᱵᱚᱱ ᱨᱚᱲᱟ ᱮᱸᱰᱮᱠᱷᱟᱱ ᱫᱚ ᱟᱹᱰᱤ ᱱᱟᱯᱟᱭᱞᱤ ᱱᱟᱯᱟᱭᱚᱜᱼᱟ ᱢᱮᱱᱛᱮ ᱟᱹᱞᱤᱧ ᱞᱤᱧ ᱢᱚᱱᱮᱭᱟ